ᱦᱮᱸ ᱟᱞᱮ ᱟᱹᱛᱩ ᱠᱚᱨᱮ ᱦᱚᱸ ᱨᱤᱱ ᱫᱚᱠᱚ ᱦᱟᱛᱟᱣ ᱜᱮᱭᱟ ᱨᱤᱱ ᱦᱟᱛᱟᱣ ᱨᱮᱱᱟᱜ ᱚᱡᱮ ᱫᱚ ᱱᱚᱝᱠᱟ ᱟᱨ ᱱᱚᱝᱠᱟᱧ ᱧᱮᱞ ᱟᱠᱟᱫ ᱠᱚᱣᱟ ᱟᱞᱮ ᱥᱩᱨ ᱠᱚᱨᱮᱫ ᱨᱤᱱ ᱦᱟᱛᱟᱣ ᱠᱚᱫᱚ ᱥᱮᱨᱢᱟ ᱯᱩᱨᱟᱹᱣ ᱡᱚᱢ ᱨᱮᱱᱟᱜ ᱵᱟᱠᱚ ᱠᱩᱲᱟᱹᱣ ᱫᱟᱲᱮᱭᱟᱼᱟ ᱡᱚᱢ ᱦᱩᱲᱩ ᱪᱟᱣᱞᱮ ᱩᱱ ᱚᱠᱛᱚ ᱟᱹᱛᱩ ᱨᱮᱱ ᱡᱟᱦᱟᱸᱭ ᱜᱮ ᱠᱟᱹᱴᱤᱡ ᱦᱩᱲᱩ ᱪᱟᱣᱞᱮ ᱢᱮᱱᱟᱜ ᱛᱟᱭᱟ ᱡᱟᱹᱥᱛᱤ ᱧᱚᱜ ᱩᱱᱠᱩ ᱴᱷᱮᱱ ᱪᱟᱞᱟᱣ ᱠᱟᱛᱮᱫ ᱢᱮᱛᱟ ᱠᱚᱣᱟ ᱠᱚ ᱡᱮ ᱡᱚᱢ ᱵᱟᱝ ᱠᱩᱲᱟᱹᱜ ᱠᱟᱱ ᱛᱟᱞᱮᱭᱟ ᱠᱟᱹᱴᱤᱡ ᱥᱟᱦᱟᱡᱡᱚ ᱞᱮᱢ ᱩᱱ ᱚᱠᱛᱚ ᱩᱱᱤ ᱡᱟᱦᱟᱸᱭ ᱦᱚᱲ ᱴᱷᱮᱱ ᱪᱟᱞᱟᱣ ᱠᱟᱱᱟᱠᱚ ᱩᱱᱤ ᱮᱢᱟ ᱠᱚᱣᱟᱭ ᱥᱟᱦᱟᱡᱡᱚ ᱚᱱᱠᱟᱜᱮ ᱨᱤᱱ ᱠᱚ ᱮᱢᱟᱣᱟᱠᱚ ᱠᱟᱱᱟ ᱟᱞᱮ ᱟᱹᱛᱩ ᱠᱚᱨᱮᱫ ᱫᱚ ᱟᱨ ᱯᱚᱨᱮ ᱛᱮ ᱠᱟᱹᱢᱤ ᱦᱟᱞᱟ ᱠᱟᱜᱼᱟ ᱠᱚ ᱟᱨ ᱵᱟᱝᱠᱷᱟᱱ ᱫᱚ ᱦᱟᱸᱜ ᱮᱢ ᱦᱟᱞᱟ ᱠᱟᱜᱼᱟ ᱠᱚ ᱡᱩᱫᱤ ᱮᱢ ᱫᱟᱲᱮᱭᱟᱜ ᱠᱷᱟᱱ ᱠᱚ ᱦᱟᱛᱟᱣ ᱨᱮᱱᱟᱜ ᱨᱤᱱ ᱦᱟᱛᱟᱣ ᱨᱮᱱᱟᱜ ᱚᱡᱮ ᱫᱚ ᱱᱚᱝᱠᱟ ᱦᱩᱭᱩᱜ ᱠᱟᱱᱟ ᱡᱮ ᱠᱚᱢ ᱦᱟᱥᱟ ᱡᱟᱭᱜᱟ ᱛᱟᱦᱮᱸ ᱠᱟᱛᱮᱫ ᱮᱸᱜ ᱪᱟᱥᱨᱮ ᱥᱮᱨᱢᱟ ᱯᱩᱨᱟᱹᱣ ᱡᱚᱢ ᱪᱟᱵᱟ ᱵᱟᱠᱚ ᱡᱚᱢ ᱯᱩᱨᱟᱹᱣ ᱫᱟᱲᱮᱭᱟᱜᱼᱟ ᱚᱱᱠᱟ ᱠᱚᱢ ᱧᱚᱜ ᱪᱟᱥ ᱛᱟᱦᱮᱱ ᱛᱟᱠᱚᱣᱟ ᱨᱮᱸᱜᱮᱡ ᱚᱨᱮᱡ ᱦᱚᱲ ᱟᱨ ᱵᱟᱝᱠᱷᱟᱱ ᱠᱟᱹᱢᱤ ᱡᱚᱝ ᱦᱚᱲ ᱡᱟᱦᱟᱸᱭ ᱠᱚᱣᱟᱜ ᱦᱟᱥᱟ ᱡᱟᱭᱜᱟ ᱵᱟᱹᱱᱩᱜ ᱛᱟᱠᱚᱣᱟ ᱩᱱᱠᱩ ᱫᱚ ᱫᱤᱱ ᱠᱟᱹᱢᱤ ᱫᱤᱱ ᱡᱚᱢ ᱟᱠᱚ ᱩᱱ ᱚᱠᱛᱚ ᱩᱱ ᱚᱠᱛᱚ ᱨᱤᱱ ᱠᱚ ᱦᱟᱛᱟᱣ ᱜᱮᱭᱟ ᱟᱨ ᱩᱱ ᱡᱚᱠᱷᱚᱡ ᱡᱟᱦᱟᱸᱭ ᱦᱚᱲ ᱨᱤᱱ ᱮᱢᱟ ᱦᱟᱠᱚᱣᱟᱭ ᱩᱱᱤ ᱴᱷᱮᱱ ᱠᱚ ᱪᱟᱞᱟᱜᱼᱟ ᱟᱨ ᱠᱚ ᱢᱮᱛᱟᱭᱟ ᱡᱮ ᱟᱞᱮ ᱥᱮᱨᱢᱟ ᱯᱩᱨᱟᱹᱣ ᱵᱟᱞᱮ ᱡᱚᱢ ᱪᱟᱵᱟ ᱫᱟᱲᱮᱭᱟᱜ ᱠᱟᱱᱟ ᱛᱳ ᱵᱟᱝ ᱪᱟᱞᱟᱜ ᱠᱟᱱ ᱛᱟᱞᱮᱭᱟ ᱟᱢ ᱮᱢᱟ ᱟᱞᱮᱢᱮ ᱩᱱ ᱮᱢᱟ ᱟᱠᱚᱣᱟᱭ ᱱᱚᱝᱟ ᱠᱟᱛᱮᱫ ᱟᱞᱮ ᱟᱹᱛᱩ ᱠᱚᱨᱮ ᱫᱚ ᱨᱤᱱ ᱫᱚᱠᱚ ᱮᱢ ᱮᱫᱟ ᱟᱨ ᱱᱚᱜᱼᱚᱭ ᱡᱮᱢᱚᱱ ᱦᱚᱯᱚᱱ ᱮᱨᱟ ᱠᱚᱠᱚ ᱡᱟᱶᱟᱭ ᱮᱫ ᱠᱚᱣᱟ ᱦᱚᱯᱚᱱ ᱠᱚ ᱵᱟᱹᱦᱩ ᱠᱚ ᱟᱹᱜᱩ ᱟᱠᱚ ᱠᱟᱱᱟ ᱩᱱ ᱚᱠᱛᱚ ᱨᱮ ᱡᱚᱢ ᱧᱩ ᱠᱚᱨᱮᱱᱟᱜ ᱡᱩᱫᱤ ᱜᱷᱟᱴᱛᱤ ᱛᱟᱦᱮᱸᱱᱟ ᱮᱱᱠᱷᱟᱱ ᱫᱚ ᱡᱟᱦᱟᱸᱭ ᱜᱮ ᱟᱹᱛᱩ ᱨᱮᱱ ᱠᱟᱹᱴᱤᱪ ᱩᱱᱠᱩ ᱠᱷᱚᱱᱟᱜ ᱠᱟᱹᱴᱤᱪ ᱠᱤᱥᱟᱹᱲ ᱧᱚᱜ ᱦᱚᱲ ᱩᱱᱤ ᱢᱮᱛᱟᱭᱟᱭ ᱡᱮ ᱜᱚᱲᱚ ᱥᱚᱯᱚᱦᱚᱫ ᱞᱮᱢ ᱠᱟᱹᱴᱤᱡ ᱚᱱᱮ ᱚᱱᱠᱟ ᱠᱟᱛᱮᱫ ᱨᱤᱱ ᱠᱚ ᱦᱟᱛᱟᱣ ᱮᱫᱟ